ᱟᱞᱮᱭᱟᱜ ᱴᱚᱴᱷᱟ ᱨᱮ ᱪᱟᱞᱟᱜ ᱦᱤᱡᱩᱜ ᱨᱮᱭᱟᱜ ᱥᱟᱫᱷᱚᱱ ᱫᱚ ᱟᱹᱰᱤᱜᱟᱱ ᱜᱮ ᱥᱩᱫᱷᱟᱹᱨ ᱫᱚᱨᱠᱟᱨ ᱢᱮᱱᱟᱜᱼᱟ ᱡᱮᱢᱚᱱ ᱠᱤ ᱱᱚᱜᱼᱚᱭ ᱢᱤᱫᱴᱟᱝ ᱦᱟᱭᱚᱭᱮ ᱱᱮᱥᱮᱞ ᱦᱟᱭᱚᱭᱮ ᱠᱷᱚᱱ ᱢᱤᱫᱴᱟᱱ ᱟᱛᱳ ᱵᱚᱞᱚᱜ ᱞᱟᱹᱜᱤᱫ ᱛᱮ ᱡᱮ ᱢᱤᱫᱴᱟᱱ ᱨᱳᱰ ᱢᱮᱱᱟᱜᱼᱟ ᱚᱱᱟ ᱨᱳᱰ ᱨᱮ ᱡᱟᱹᱯᱩᱫ ᱫᱤᱱ ᱥᱮ ᱵᱟᱹᱨᱥᱟᱹ ᱫᱤᱱ ᱫᱚ ᱫᱟᱜ ᱞᱮᱠᱷᱟᱱ ᱜᱮ ᱢᱤᱫᱴᱟᱝ ᱜᱟᱹᱰᱤ ᱦᱚᱸ ᱥᱮ ᱢᱤᱫᱴᱟᱝ ᱢᱚᱴᱚᱨ ᱥᱟᱭᱠᱮᱞ ᱦᱚᱸ ᱵᱚᱞᱚᱜ ᱫᱚ ᱟᱹᱰᱤ ᱚᱥᱩᱵᱤᱫᱟᱣᱟ ᱛᱟᱞᱦᱮ ᱱᱚᱝᱠᱟᱱ ᱥᱚᱢᱚᱭ ᱨᱮ ᱱᱚᱝᱠᱟᱱ ᱡᱟᱹᱯᱩᱫ ᱫᱤᱱ ᱥᱮ ᱵᱟᱹᱨᱥᱟᱹ ᱫᱤᱱ ᱨᱮ ᱨᱩᱜᱤ ᱠᱚ ᱛᱟᱦᱮᱱ ᱛᱟᱦᱮᱸ ᱞᱮᱱᱠᱷᱟᱱ ᱮᱢᱵᱩᱞᱮᱱᱥ ᱵᱚᱞᱚᱜ ᱦᱚᱸ ᱟᱹᱰᱤ ᱜᱮ ᱵᱷᱮᱡᱟᱞ ᱜᱮᱭᱟ ᱮᱢᱵᱩᱞᱮᱱᱥ ᱦᱚᱸ ᱵᱚᱞᱚᱜ ᱵᱟᱠᱚ ᱜᱟᱱᱚᱜᱼᱟ ᱟᱨ ᱱᱚᱝᱠᱟᱱ ᱥᱚᱢᱚᱭ ᱨᱮ ᱦᱚᱲ ᱠᱚᱦᱚᱸ ᱠᱚ ᱟᱹᱲᱤᱥᱚᱜ ᱠᱟᱱᱟ ᱡᱮ ᱰᱟᱦᱟᱨ ᱠᱚ ᱵᱟᱹᱱᱩᱜᱼᱟ ᱰᱟᱦᱟᱨ ᱠᱚ ᱵᱮᱥ ᱵᱟᱝᱛᱮ ᱜᱟᱹᱰᱤ ᱠᱚᱦᱚᱸ ᱵᱟᱝ ᱵᱚᱞᱚᱜ ᱠᱟᱱᱟ ᱟᱨ ᱦᱟᱭᱚᱭᱮ ᱠᱷᱚᱱ ᱡᱮᱦᱮᱛᱩ ᱟᱹᱛᱩ ᱠᱚᱦᱚᱸ ᱟᱹᱰᱤ ᱡᱷᱟᱹᱞ ᱜᱮᱭᱟ ᱛᱚ ᱚᱝᱠᱟᱱ ᱡᱟᱭᱜᱟ ᱨᱮ ᱯᱟᱵᱽᱞᱤᱠ ᱴᱨᱟᱱᱥᱯᱳᱨᱴ ᱡᱟᱦᱟᱸ ᱫᱚ ᱵᱟᱥ ᱠᱚᱦᱚᱸ ᱵᱟᱹᱱᱩᱜᱼᱟ ᱵᱟᱝ ᱪᱟᱞᱟᱣ ᱦᱤᱡᱩᱜ ᱠᱟᱱᱟ ᱚᱱᱟ ᱞᱟᱹᱜᱤᱫ ᱛᱮ ᱧᱤᱫᱟᱹ ᱧᱩᱛ ᱨᱮ ᱧᱤᱫᱟᱹ ᱧᱩᱛ ᱨᱮ ᱜᱟᱹᱰᱤ ᱠᱚᱦᱚᱸ ᱵᱟᱝ ᱧᱟᱢᱚᱜ ᱠᱟᱱᱟ ᱛᱚ ᱱᱚᱝᱠᱟᱱ ᱫᱚ ᱫᱚᱨᱠᱟᱨ ᱠᱟᱱ ᱜᱮᱭᱟ ᱫᱚᱨᱠᱟᱨ ᱢᱮᱱᱟᱜᱼᱟ ᱛᱚᱵᱮ ᱱᱚᱝᱠᱟᱱ ᱨᱳᱰ ᱨᱮᱫᱚ ᱡᱮᱢᱚᱱ ᱠᱟᱹᱴᱤᱡ ᱜᱟᱹᱰᱤ ᱴᱳᱴᱳ ᱦᱩᱭ ᱫᱟᱲᱮᱭᱟᱜᱼᱟ ᱥᱮ ᱚᱴᱳ ᱠᱚ ᱦᱩᱭ ᱫᱟᱲᱮᱭᱟᱜᱼᱟ ᱱᱚᱝᱠᱟᱱᱟᱜ ᱡᱩᱫᱤ ᱛᱟᱦᱮᱸ ᱠᱚᱜᱼᱟ ᱛᱚᱵᱮ ᱵᱟᱛᱨᱟᱣ ᱠᱚᱜᱼᱟ